ᱦᱮᱸ ᱦᱮᱞᱳ ᱟᱹᱞᱤᱧ ᱯᱩᱭᱥᱟᱹ ᱨᱮᱞᱤᱧ ᱞᱟᱹᱭᱮᱫᱼᱟ ᱟᱹᱞᱤᱧ ᱢᱮᱨᱚᱢᱠᱚ ᱵᱷᱤᱰᱤᱠᱚ ᱢᱮᱱᱟᱜ ᱠᱚᱣᱟ ᱥᱮ ᱵᱟᱝ

ᱟᱫᱚ ᱛᱤᱱᱟᱹᱜ ᱛᱤᱱ ᱢᱟᱨᱟᱝᱼᱢᱟᱨᱟᱝᱠᱚ ᱢᱮᱱᱟᱜ ᱠᱚᱣᱟ ᱢᱟᱨᱟᱝᱫᱚ ᱵᱮᱹᱥ ᱟᱹᱠᱷᱨᱤᱧ ᱞᱮᱠᱟᱠᱚ ᱜᱟᱱᱚᱜᱼᱟ ᱪᱮ ᱵᱟᱝᱟ

ᱟᱫᱚ ᱵᱟᱝᱼᱟ ᱟᱹᱞᱤᱧᱢᱟ ᱡᱚᱛᱚ ᱧᱮᱞ ᱞᱮᱠᱷᱟᱱ ᱦᱟᱸᱜ ᱡᱚᱛᱚᱜᱮ ᱱᱟᱦᱟᱜᱞᱤᱧ ᱧᱮᱞ ᱠᱚᱣᱟ ᱟᱫᱚ ᱨᱮᱹᱴ ᱠᱚᱫᱚ ᱪᱮᱫᱞᱮᱠᱟ ᱚᱻ ᱴᱷᱤᱠ ᱜᱮᱭᱟ ᱟᱹᱞᱤᱧ ᱛᱟᱭᱚᱢ ᱯᱚᱨᱥᱚᱵᱽᱠᱚ ᱧᱟᱢ ᱠᱟᱛᱮᱫᱞᱤᱧ ᱥᱮᱱᱚᱜᱼᱟ ᱱᱟᱦᱟᱜ ᱡᱮ ᱪᱮᱫᱞᱮᱠᱟ ᱨᱮᱹᱴ ᱢᱮᱱᱟᱜᱼᱟ ᱚᱠᱟ ᱞᱮᱠᱟᱞᱤᱧ ᱠᱩᱥᱤᱭᱟᱠᱚᱣᱟ ᱵᱟᱞᱤᱧ ᱠᱩᱥᱤᱭᱟᱠᱚᱣᱟ ᱧᱮᱞ ᱢᱟ ᱫᱚᱨᱠᱟᱨ ᱜᱮᱭᱟ ᱥᱮ ᱟᱹᱞᱤᱧ ᱨᱮᱹᱴ ᱵᱟᱹᱧ ᱯᱚᱥᱟᱣᱚᱜ ᱠᱷᱟᱱ ᱢᱟ ᱦᱟᱛᱟᱣ ᱦᱩᱭᱩᱜ ᱜᱮᱭᱟ ᱱᱟᱦᱟᱜ ᱟᱪᱪᱷᱟ ᱦᱚᱭ ᱴᱷᱤᱠᱜᱮᱭᱟ ᱟᱹᱞᱤᱧ ᱱᱚᱜᱼᱚ ᱱᱚᱝᱠᱟ ᱡᱳᱜᱟᱡᱳᱜᱽ ᱯᱷᱚᱱᱛᱮᱜᱮ ᱱᱟᱦᱟᱜ ᱟᱨ ᱚᱠᱟᱨᱮᱱᱟᱜ ᱦᱚᱭ ᱦᱚᱭ ᱴᱷᱤᱠᱜᱮᱭᱟ ᱟᱞᱮᱦᱚᱸ ᱚᱱᱟ ᱵᱟᱵᱚᱫ ᱛᱮᱜᱮ ᱢᱮᱱᱟᱜᱞᱮᱭᱟ ᱟᱯᱮᱦᱚᱸ ᱟᱯᱮ ᱞᱮᱠᱟᱜᱮ ᱦᱚᱭ ᱦᱚᱭ ᱦᱚᱭ ᱚᱼᱦᱚ ᱟᱨ ᱵᱷᱤᱰᱤ ᱠᱚᱫᱚ ᱢᱟᱨᱟᱝ ᱫᱷᱟᱨᱟᱠᱚ ᱢᱮᱱᱟᱜ ᱠᱚᱣᱟ ᱥᱮ ᱵᱟᱝᱟ ᱚᱼᱦᱚ ᱟᱵᱤᱱᱟᱜ ᱢᱚᱱ ᱦᱤᱥᱟᱹᱵᱽᱛᱮ ᱨᱮᱹᱴᱫᱚ ᱪᱮᱫᱞᱮᱠᱟ ᱱᱟᱦᱟᱜ ᱟᱵᱤᱱᱟᱜ ᱦᱚᱭ ᱦᱚᱭ ᱦᱚᱭ ᱦᱚᱭ ᱮᱱᱨᱮᱦᱚᱸ ᱟᱵᱤᱱᱟᱜ ᱟᱱᱫᱟᱡᱽᱛᱮ ᱱᱤᱱᱟᱹᱜ ᱵᱟᱝᱟ ᱤᱱᱟᱹᱜ ᱡᱟᱦᱟᱸ ᱛᱤᱱᱟᱹᱜ ᱜᱮ ᱱᱟᱦᱟᱜ ᱞᱟᱹᱭ ᱢᱮᱱᱟᱜ ᱜᱮᱭᱟ ᱥᱮ ᱚᱼᱦᱚᱸ ᱴᱷᱤᱠᱜᱮᱭᱟ ᱛᱚᱵᱮ ᱟᱨ ᱦᱚᱭ ᱦᱚᱭ ᱦᱚᱭ ᱚᱱᱟ ᱢᱟ ᱠᱟᱛᱷᱟᱜᱮ ᱟᱫᱚ ᱟᱨᱵᱟᱠᱷᱟᱱ ᱤᱱᱠᱟᱹᱫᱚ ᱯᱮᱭᱟᱼᱯᱩᱱᱭᱟᱦᱚᱸ ᱟᱹᱜᱩ ᱨᱮᱭᱟᱜ ᱢᱮᱱᱟᱜᱼᱟ ᱟᱫᱚ ᱟᱹᱞᱤᱧᱦᱚᱸ ᱠᱚᱞ ᱞᱤᱧ ᱧᱟᱢ ᱟᱠᱟᱫᱛᱮ ᱮᱱᱠᱷᱟᱱ ᱱᱤᱦᱟᱹᱛᱜᱮ ᱫᱚᱨᱠᱟᱨᱧᱚᱜ ᱠᱮᱭᱟᱞᱤᱧ

ᱦᱮᱸ ᱦᱮᱸ ᱦᱚᱭ ᱱᱤᱛᱚᱜ ᱢᱟ ᱤᱥᱠᱩᱞ ᱠᱚᱨᱮᱦᱚᱸ ᱫᱚᱨᱠᱟᱨᱚᱜ ᱠᱟᱱᱜᱮᱭᱟ ᱥᱮ ᱴᱟᱠᱟᱼᱯᱩᱭᱥᱟᱹᱦᱚᱸ ᱦᱚᱭ ᱴᱷᱤᱠᱜᱮᱭᱟ ᱟᱹᱞᱤᱧ ᱴᱷᱤᱠᱜᱮᱭᱟ ᱟᱞᱤᱧ ᱡᱳᱜᱟᱡᱳᱜᱽ ᱟᱵᱤᱱᱟ ᱱᱟᱦᱟᱜᱞᱤᱧ ᱯᱷᱳᱱᱟᱞᱤᱧ ᱱᱤᱦᱟᱹᱛᱜᱮ ᱱᱟᱦᱟᱜ ᱛᱤᱥᱞᱤᱧ ᱥᱮᱱᱚᱜᱼᱟ ᱦᱚᱭᱼᱡᱟᱹᱯᱩᱫ ᱫᱟᱨᱟᱭ ᱟᱯᱮᱥᱮᱫ ᱪᱟᱞᱟᱣᱦᱚᱸ ᱦᱚᱭ ᱦᱚᱭ ᱵᱟᱠᱷᱟᱱ ᱱᱚᱣᱟ ᱪᱟᱞᱟᱣᱦᱚᱸ ᱟᱹᱜᱩᱦᱚᱸ ᱢᱤᱫᱴᱟᱝ ᱟᱸᱴ ᱵᱩᱡᱷᱟᱹᱜᱼᱟ ᱥᱮ ᱦᱚᱭ ᱦᱚᱭ ᱴᱷᱤᱠᱜᱮᱭᱟ ᱪᱟᱞᱟᱜᱟᱞᱤᱧ ᱛᱚᱵᱮᱦᱟᱸᱜ ᱦᱮᱸ ᱦᱮᱸ

ᱦᱚᱭ ᱴᱷᱤᱠᱜᱮᱭᱟ ᱦᱮᱸ ᱵᱟᱝᱟ ᱦᱮᱸ ᱠᱟᱛᱷᱟ ᱟᱵᱚᱵᱚ ᱵᱟᱠᱷᱟᱱ ᱪᱟᱞᱟᱣ ᱠᱟᱛᱮᱫ ᱢᱟ ᱧᱮᱞ ᱡᱟᱦᱟᱱᱟᱜ

ᱦᱮᱸ ᱴᱷᱤᱠᱜᱮᱭᱟ ᱟᱹᱞᱤᱧ ᱱᱤᱭᱟᱹᱛᱮᱞᱤᱧ ᱥᱮᱴᱮᱨᱚᱜᱼᱟ ᱱᱟᱦᱟᱜ ᱦᱮᱸ ᱦᱮᱸ ᱟᱫᱚ ᱟᱹᱞᱤᱧ ᱱᱤᱦᱟᱹᱛᱞᱤᱧ ᱯᱷᱚᱱ ᱟᱠᱟᱫᱟᱵᱤᱱᱟ ᱢᱟᱱᱮ ᱱᱤᱦᱟᱹᱛᱞᱤᱧ ᱥᱮᱴᱮᱨᱚᱜᱼᱟ ᱱᱟᱦᱟᱜ